ᱱᱚᱣᱟ ᱜᱷᱟᱨᱚᱧᱡᱽ ᱨᱮ ᱛᱟᱦᱮᱱ ᱫᱚ ᱟᱹᱰᱤ ᱟᱭᱢᱟᱜᱮ ᱢᱮᱱᱟᱜᱼᱟ ᱠᱤᱱᱛᱩ ᱵᱚᱭᱦᱟ ᱠᱚᱴᱷᱮᱱ ᱫᱚᱢᱮ ᱟᱸᱡᱷᱟᱴ ᱜᱮᱭᱟ ᱚᱠᱚᱭ ᱵᱚᱭᱦᱟᱭ ᱵᱷᱟᱜᱤᱭᱟ ᱚᱠᱚᱭ ᱵᱚᱭᱦᱟ ᱵᱟᱭ ᱵᱷᱟᱜᱤᱭᱟ ᱱᱚᱣᱟ ᱪᱮᱛᱟᱱ ᱨᱮ ᱜᱷᱟᱨᱚᱧᱡᱽ ᱨᱮ ᱛᱟᱦᱮᱱ ᱫᱚ ᱟᱹᱰᱤᱜᱮ ᱡᱟᱞᱟ ᱜᱮᱭᱟ ᱪᱮᱫᱟᱜ ᱥᱮ ᱢᱟᱨᱟᱝ ᱵᱚᱭᱦᱟ ᱫᱚ ᱦᱩᱰᱤᱧ ᱵᱚᱭᱦᱟ ᱵᱟᱭ ᱧᱮᱞ ᱥᱟᱦᱟᱣ ᱫᱟᱲᱮᱣᱟᱭᱟ ᱦᱩᱰᱤᱧ ᱵᱚᱭᱦᱟ ᱫᱚ ᱢᱟᱨᱟᱝ ᱵᱚᱭᱦᱟ ᱵᱟᱭ ᱧᱮᱞ ᱥᱟᱦᱟᱣ ᱫᱟᱲᱮᱣᱟᱭᱟ ᱪᱮᱫ ᱠᱷᱟᱹᱛᱤᱨ ᱦᱩᱭᱩᱜᱼᱟ ᱱᱚᱣᱟ ᱫᱚ ᱥᱟᱱᱟᱢ ᱜᱮᱵᱚᱱ ᱵᱟᱰᱟᱭᱟ ᱢᱟᱨᱟᱝ ᱦᱤᱞᱤ ᱥᱮ ᱱᱤᱡᱮᱨ ᱚᱲᱟᱜ ᱨᱮᱱ ᱮᱨᱟ ᱱᱩᱠᱤᱱᱟᱜ ᱵᱟᱝ ᱥᱟᱯᱟᱡᱟᱼᱟ ᱵᱟᱝ ᱥᱟᱯᱟᱡᱟᱣ ᱠᱷᱟᱹᱛᱤᱨ ᱛᱮ ᱜᱷᱟᱨᱚᱧᱡᱽ ᱫᱚ ᱟᱹᱰᱤ ᱦᱟᱱᱟ ᱫᱷᱟᱨᱮ ᱱᱚᱣᱟ ᱫᱷᱟᱨᱮ ᱜᱚᱫᱚᱜ ᱜᱮᱭᱟ ᱟᱨ ᱢᱤᱫᱴᱟᱝ ᱡᱟᱦᱟᱸ ᱫᱚ ᱪᱟᱥ ᱨᱮᱭᱟᱝ ᱞᱟᱹᱠᱛᱤ ᱪᱟᱥ ᱨᱮᱱᱟᱜ ᱞᱟᱹᱠᱛᱤ ᱫᱚ ᱟᱹᱰᱤ ᱟᱭᱢᱟ ᱢᱮᱱᱟᱜᱼᱟ ᱠᱟᱨᱚᱱ ᱪᱟᱥ ᱪᱷᱟᱲᱟ ᱪᱮᱫ ᱜᱮ ᱵᱟᱝ ᱜᱟᱱᱚᱜᱼᱟ ᱨᱮᱸᱜᱮᱡ ᱦᱚᱲ ᱵᱟᱢ ᱪᱟᱥ ᱞᱮᱠᱷᱟᱱ ᱡᱚᱢᱟᱢ ᱪᱮᱫ ᱪᱟᱥ ᱪᱷᱟᱲᱟ ᱡᱤᱵᱚᱱ ᱡᱟᱯᱚᱱ ᱪᱤᱠᱟᱹᱛᱮᱢ ᱪᱟᱞᱟᱣᱟ ᱜᱤᱫᱽᱨᱟᱹ ᱠᱚᱣᱟᱜ ᱩᱭᱩᱱᱟᱜ ᱡᱟᱢᱟ ᱯᱮᱱᱴ ᱥᱮ ᱜᱷᱚ ᱚᱲᱟᱜ ᱮᱨᱟ ᱨᱮᱱ ᱩᱱᱤᱭᱟᱜ ᱥᱟᱭᱟ ᱥᱟᱹᱲᱤ ᱵᱞᱟᱣᱩᱡᱽ ᱪᱤᱠᱟᱹ ᱛᱮᱢ ᱮᱢ ᱪᱟᱞᱟᱣᱟ ᱱᱤᱝᱠᱟᱹᱱ ᱦᱚᱲ ᱫᱚ ᱪᱟᱥ ᱪᱮᱛᱟᱱ ᱨᱮᱜᱮᱢ ᱮᱠᱟᱞ ᱞᱟᱹᱠᱛᱤᱭᱟ ᱥᱚᱢᱚᱭ ᱥᱚᱢᱚᱭ ᱵᱤᱵᱷᱤᱱᱱᱚ ᱯᱨᱚᱡᱩᱠᱛᱤ ᱛᱮ ᱡᱮᱢᱚᱱ ᱴᱨᱟᱠᱴᱚᱨ ᱢᱮᱱᱟᱜᱼᱟ ᱴᱨᱟᱠᱴᱚᱨ ᱛᱮ ᱵᱟᱝ ᱠᱚ ᱪᱟᱥ ᱫᱟᱲᱮᱭᱟᱜ ᱠᱟᱱᱟ ᱡᱚᱛᱚ ᱦᱚᱲ ᱰᱟᱹᱝᱨᱤ ᱱᱟᱦᱮᱞ ᱛᱮ ᱥᱤ ᱠᱟᱛᱮᱫ ᱪᱟᱥ ᱨᱮᱱᱟᱝ ᱦᱩᱲᱩ ᱨᱚᱦᱚᱭ ᱥᱮ ᱥᱚᱵᱽᱡᱤ ᱠᱚ ᱱᱤᱭᱟᱹ ᱠᱚ ᱨᱚᱦᱚᱭ ᱦᱩᱭᱩᱜ ᱜᱮᱭᱟ ᱱᱚᱣᱟ ᱠᱚ ᱨᱚᱦᱚᱭ ᱦᱩᱭ ᱞᱮᱱᱠᱷᱟᱱ ᱴᱷᱤᱠ ᱢᱚᱛᱚ ᱮᱸᱰᱮᱠᱷᱟᱱ ᱫᱚ ᱠᱤᱨᱤᱧ ᱟᱹᱠᱷᱨᱤᱧ ᱠᱟᱛᱮᱫ ᱥᱚᱝᱥᱟᱨ ᱪᱟᱞᱟᱣ ᱦᱩᱭᱩᱜᱼᱟ ᱪᱟᱥ ᱫᱚ ᱮᱠᱟᱞ ᱞᱟᱹᱠᱛᱤ ᱜᱮᱭᱟ ᱪᱟᱥ ᱪᱷᱟᱲᱟ ᱡᱚᱢᱟᱢ ᱪᱮᱫ ᱮᱵᱚᱝ ᱡᱟᱦᱟᱸ ᱫᱚ ᱪᱟᱥ ᱫᱚ ᱮᱠᱟᱞ ᱞᱟᱹᱠᱛᱤᱜ ᱜᱮᱭᱟ ᱪᱟᱥᱨᱮ ᱟᱹᱰᱤ ᱨᱚᱠᱚᱢ ᱥᱚᱵᱽᱡᱤ ᱥᱮ ᱦᱩᱲᱩ ᱡᱮᱢᱚᱱ ᱥᱚᱵᱽᱡᱤ ᱨᱮᱫᱚ ᱠᱚᱯᱤ ᱟᱞᱩ ᱟᱲᱟᱜ ᱥᱟᱠᱟᱢ ᱟᱹᱰᱤ ᱨᱚᱠᱚᱢ ᱪᱟᱥ ᱠᱟᱛᱮᱫ ᱵᱟᱡᱟᱨ ᱛᱮ ᱤᱫᱤ ᱠᱟᱛᱮᱫ ᱵᱟᱨ ᱯᱚᱭᱥᱟ ᱨᱚᱡᱽᱜᱟᱨ ᱟᱹᱜᱩ ᱠᱟᱛᱮᱫ ᱜᱤᱫᱟᱹᱨᱟᱜ ᱥᱮ ᱮᱨᱟᱣᱟᱜ ᱥᱟᱹᱲᱤ ᱥᱟᱭᱟ ᱠᱚᱠᱚ ᱮᱢ ᱪᱟᱞᱟᱣ ᱥᱮ ᱠᱤᱨᱤᱧ ᱦᱩᱭᱩᱜᱼᱟ ᱱᱚᱝᱠᱟᱜᱮ ᱜᱷᱟᱨᱚᱧᱡᱽ ᱨᱮ ᱥᱮ ᱪᱟᱥ ᱠᱟᱹᱢᱤᱨᱮ ᱮᱠᱟᱞ ᱵᱷᱟᱹᱜᱤ ᱛᱮ ᱫᱚᱨᱠᱟᱨ